ᱦᱮᱸ ᱡᱚᱦᱟᱨ ᱜᱮ ᱚᱠᱚᱭ ᱵᱮᱱ ᱢᱮᱱ ᱮᱫᱟ ᱟᱪᱷᱟ ᱢᱟᱨ ᱦᱮᱸ ᱫᱚᱠᱟᱱ ᱢᱟ ᱠᱷᱩᱞᱟᱹᱣ ᱜᱮ ᱦᱮᱸ ᱢᱳᱵᱟᱭᱤᱞ ᱪᱮᱫ ᱢᱳᱵᱟᱭᱤᱞ ᱵᱚᱞᱮ ᱠᱤᱯᱮᱴ ᱥᱮ ᱤᱥᱠᱤᱱ ᱴᱟᱡ ᱚᱻ ᱤᱥᱠᱤᱱ ᱴᱟᱡ ᱢᱟ ᱟᱭᱢᱟ ᱨᱚᱠᱚᱢᱟᱜ ᱢᱳᱵᱟᱭᱤᱞ ᱢᱮᱱᱟᱜᱼᱟ ᱟᱫᱚ ᱪᱮᱫ ᱞᱮᱠᱟ ᱫᱟᱢ ᱨᱮᱱᱟᱜ ᱵᱮᱱ ᱦᱟᱛᱟᱣᱟ ᱚ ᱵᱟᱨᱳ ᱦᱟᱡᱟᱨ ᱜᱟᱱ ᱨᱮᱱᱟᱜ ᱦᱮᱸ ᱵᱟᱨᱳ ᱦᱟᱡᱟᱨ ᱛᱮ ᱟᱵᱮᱱ ᱢᱚᱡᱽ ᱢᱳᱵᱟᱭᱤᱞ ᱵᱮᱱ ᱧᱟᱢᱟ ᱚᱯᱳ ᱢᱮᱱᱟᱜᱼᱟ ᱵᱷᱤᱵᱳ ᱢᱮᱱᱟᱜᱼᱟ ᱨᱤᱭᱮᱞᱢᱤ ᱢᱮᱱᱟᱜᱼᱟ ᱮᱢᱟᱭ ᱢᱮᱱᱟᱜᱼᱟ ᱟᱫᱚ ᱚᱠᱟᱴᱟᱜ ᱵᱮᱱ ᱦᱟᱛᱟᱣᱟ ᱦᱮᱸ ᱵᱷᱤᱵᱳ ᱫᱚ ᱱᱟᱯᱟᱭ ᱜᱮᱭᱟ ᱠᱮᱢᱨᱟ ᱠᱚᱦᱚᱸ ᱵᱮᱥ ᱢᱚᱡᱽ ᱜᱮᱭᱟ ᱟᱨ ᱨᱮᱢ ᱠᱚᱦᱚᱸ ᱡᱟᱹᱥᱛᱤ ᱜᱮᱭᱟ ᱟᱫᱚ ᱚᱠᱟ ᱠᱟᱞᱟᱨ ᱵᱮᱱ ᱦᱟᱛᱟᱣᱟ ᱱᱤᱞ ᱠᱟᱞᱟᱨ ᱱᱤᱞ ᱠᱟᱞᱟᱨ ᱦᱮᱸ ᱢᱮᱱᱟᱜ ᱜᱮᱭᱟ ᱱᱤᱞ ᱠᱟᱞᱟᱨ ᱦᱚᱸ ᱟᱫᱚ ᱦᱮᱸ ᱚᱱᱟ ᱨᱮᱱᱟᱜ ᱫᱟᱢ ᱜᱚᱱᱚᱝ ᱫᱚ ᱯᱟᱲᱟᱣ ᱟᱵᱮᱱᱟ ᱵᱟᱨᱳ ᱦᱟᱡᱟᱨ ᱥᱟᱛᱥᱚ ᱴᱟᱠᱟ ᱟᱫᱚ ᱪᱮᱫ ᱛᱮᱵᱮᱱ ᱮᱢᱟᱣᱟᱹᱞᱤᱧᱟ ᱦᱮᱸ ᱯᱷᱳᱱ ᱯᱮ ᱛᱮᱵᱮᱱ ᱮᱢᱟᱣᱟᱞᱤᱧᱟ ᱥᱮ ᱠᱮᱥ ᱵᱮᱱ ᱮᱢᱟᱣᱟᱞᱤᱧᱟ ᱟᱪᱷᱟ ᱪᱷᱟ ᱰᱳᱠᱳᱢᱮᱴ ᱠᱚ ᱞᱟᱜᱟᱣ ᱵᱮᱱᱟ ᱟᱹᱜᱩᱣᱟᱠᱟᱫ ᱜᱮᱭᱟ ᱵᱮᱱ ᱚᱻ ᱴᱷᱤᱠ ᱜᱮᱭᱟ ᱛᱚᱵᱮ ᱟᱨ ᱚᱻ ᱚᱯᱷᱟᱨ ᱠᱚᱫᱚ ᱚᱯᱷᱟᱨ ᱫᱚᱵᱮᱱ ᱧᱟᱢ ᱜᱮᱭᱟ ᱚᱱᱟ ᱥᱟᱶᱛᱮ ᱯᱷᱤᱨᱤ ᱢᱮᱱᱟᱜᱼᱟ ᱚᱱᱟ ᱦᱮᱰᱯᱷᱳᱱ ᱦᱮᱰ ᱦᱮᱸ ᱦᱮᱰᱯᱷᱳᱱ ᱯᱷᱤᱨᱤ ᱵᱮᱱ ᱧᱟᱢᱟ ᱯᱮᱞᱟᱥ ᱟᱵᱮᱱᱟᱜ ᱚᱱᱟ ᱠᱚᱵᱷᱟᱨ ᱠᱚ ᱚᱱᱟ ᱠᱚᱫᱚ ᱯᱚᱭᱥᱟ ᱵᱟᱝ ᱞᱟᱜᱟᱜᱼᱟ ᱦᱮᱸ ᱢᱟ ᱛᱟᱦᱚᱞᱮ ᱱᱚᱣᱟ ᱜᱮᱞᱤᱧ ᱮᱢᱟ ᱟᱵᱮᱱ ᱠᱟᱱᱟ ᱴᱷᱤᱠ ᱜᱮᱭᱟ